ᱟᱞᱮ ᱜᱟᱛᱮ ᱠᱚ ᱛᱟᱞᱮ ᱞᱮ ᱪᱟᱞᱟᱜᱼᱟ ᱯᱨᱚᱛᱛᱮᱠ ᱵᱟᱨ ᱠᱚᱝᱠᱟᱞᱤᱛᱚᱞᱟ ᱪᱮᱫᱟᱜ ᱥᱮ ᱚᱸᱰᱮᱱᱟᱜ ᱡᱟᱭᱜᱟ ᱫᱚ ᱟᱹᱰᱤ ᱢᱚᱸᱡᱽ ᱜᱮᱭᱟ ᱯᱟᱥᱮ ᱜᱤ ᱢᱚᱱᱫᱤᱨ ᱦᱮᱱᱟᱜᱼᱟ ᱢᱤᱫᱴᱮᱱ ᱠᱟᱞᱤᱢᱟᱛᱟ ᱢᱚᱱᱫᱤᱨ ᱠᱟᱞᱤᱢᱟ ᱢᱚᱱᱫᱤᱨ ᱚᱱᱟ ᱯᱟᱥᱮ ᱨᱮᱜᱮ ᱟᱹᱰᱤ ᱢᱚᱸᱡᱽ ᱢᱤᱫᱴᱮᱱ ᱠᱳᱯᱟᱭ ᱱᱚᱫᱤ ᱪᱟᱞᱟᱣ ᱟᱠᱟᱱᱟ ᱰᱮᱢ ᱦᱚᱸ ᱢᱮᱱᱟᱜᱼᱟ ᱛᱟᱨᱯᱚᱨ ᱯᱟᱨᱠ ᱦᱚᱸ ᱢᱮᱱᱟᱜᱼᱟ ᱟᱭᱢᱟ ᱠᱤᱪᱷᱩ ᱢᱮᱱᱟᱜᱼᱟ ᱧᱮᱧᱮᱞ ᱡᱤᱱᱤᱥ ᱚᱸᱰᱮ ᱨᱟᱹᱥᱠᱟᱹᱭ ᱟᱞᱮ ᱪᱮᱫᱟᱜ ᱠᱤ ᱵᱚᱱᱫᱷᱩ ᱥᱟᱶᱛᱮ ᱪᱟᱞᱟᱣ ᱞᱮᱱᱠᱷᱟᱱ ᱟᱢᱫᱟ ᱨᱟᱹᱥᱠᱟᱹ ᱦᱩᱭᱩᱜᱼᱟ ᱟᱨ ᱠᱤ ᱵᱚᱱᱫᱷᱩ ᱥᱟᱶᱛᱮᱢ ᱪᱟᱞᱟᱣ ᱞᱮᱱᱠᱷᱟᱱ ᱦᱟᱸᱥᱤ ᱴᱷᱟᱴᱴᱟ ᱦᱩᱭᱩᱜᱼᱟ ᱨᱟᱹᱥᱠᱟᱹ ᱦᱩᱭᱩᱜᱼᱟ ᱛᱟᱨᱯᱚᱨ ᱵᱚᱠᱥ ᱢᱟ ᱤᱫᱤᱭᱮᱫ ᱞᱮ ᱵᱚᱠᱥ ᱫᱚ ᱵᱟᱡᱟᱣᱼᱵᱟᱡᱟᱣ ᱛᱮᱞᱮ ᱪᱟᱞᱟᱜᱼᱟ ᱟᱹᱰᱤ ᱨᱟᱹᱥᱠᱟᱹ ᱟᱹᱭᱠᱟᱹᱜᱼᱟ ᱚᱸᱰᱮ ᱜᱮ ᱢᱚᱸᱡ ᱟᱹᱭᱠᱟᱹᱜᱼᱟ ᱪᱮᱫᱟᱜ ᱥᱮ ᱚᱸᱰᱮ ᱜᱮᱞᱮ ᱪᱟᱞᱟᱣ ᱵᱟᱲᱟ ᱟᱠᱟᱱᱟ ᱡᱟᱹᱥᱛᱤ ᱫᱚ